ᱱᱚᱣᱟ ᱵᱷᱟᱨᱚᱛ ᱫᱤᱥᱚᱢ ᱨᱮ ᱫᱚᱢᱮ ᱜᱟᱱ ᱪᱤᱛᱛᱨᱚ ᱠᱟᱨ ᱢᱮᱱᱟᱜ ᱠᱟᱜ ᱠᱚᱣᱟ ᱯᱨᱟᱭ ᱫᱚ ᱵᱤᱵᱷᱤᱱᱱᱚ ᱵᱤᱵᱷᱤᱱᱱᱚ ᱨᱚᱠᱚᱢ ᱪᱤᱛᱛᱨᱚᱠᱟᱨ ᱵᱤᱵᱷᱤᱱᱱᱚ ᱨᱚᱠᱚᱢ ᱪᱤᱛᱛᱨᱚ ᱠᱚ ᱵᱮᱱᱟᱣᱟ ᱡᱟᱦᱟᱸ ᱠᱚᱫᱚ ᱡᱮᱢᱚᱱ ᱦᱩᱭᱩᱜ ᱠᱟᱱᱟ ᱡᱮ ᱢᱚᱫᱷᱩᱵᱚᱱᱤ ᱳᱟᱣᱨᱰᱞᱤ ᱛᱟᱨᱯᱚᱨ ᱛᱟᱱᱡᱳᱲ ᱛᱟᱨᱯᱚᱨ ᱚᱱᱟ ᱠᱚᱞᱚᱝᱠᱟᱨᱤ ᱟᱨ ᱮᱢᱟᱱ ᱮᱢᱟᱱ ᱠᱚ ᱢᱟᱱᱮ ᱢᱤᱫ ᱢᱤᱫᱴᱮᱱ ᱪᱤᱛᱛᱨᱚᱠᱟᱨ ᱢᱤᱫ ᱢᱤᱫᱮᱱ ᱪᱷᱚᱵᱤ ᱠᱚ ᱟᱸᱠᱟᱣᱟ ᱪᱮᱫᱟᱜ ᱥᱮ ᱟᱵᱚ ᱱᱮᱛᱟᱨ ᱥᱟᱱᱟᱢ ᱜᱮᱵᱚᱱ ᱵᱟᱲᱟᱭᱟ ᱥᱩᱫᱷᱩ ᱠᱷᱟᱛᱟᱨᱮ ᱠᱚᱵᱷᱟᱨ ᱨᱮ ᱥᱮ ᱠᱳᱱᱳ ᱵᱳᱭ ᱨᱮᱱ ᱪᱤᱛᱛᱨᱚ ᱫᱚ ᱵᱟᱹᱱᱩᱜ ᱠᱟᱜ ᱠᱚᱣᱟ ᱱᱮᱛᱟᱨ ᱵᱤᱵᱷᱤᱱᱱᱚ ᱜᱮᱫᱟᱜ ᱠᱚᱨᱮᱜ ᱥᱮ ᱵᱤᱵᱷᱤᱱᱱᱚ ᱫᱮᱣᱟᱞ ᱫᱮᱣᱟᱞ ᱵᱤᱵᱷᱤᱱᱱᱚ ᱵᱤᱵᱷᱤᱱᱱᱚ ᱨᱚᱠᱚᱢ ᱪᱤᱛᱛᱨᱚ ᱠᱚ ᱡᱩᱛ ᱮᱫᱟ ᱥᱮ ᱠᱳᱱᱳ ᱮᱠᱴᱟ ᱯᱟᱛᱟ ᱪᱷᱟᱛᱟ ᱠᱚᱨᱮ ᱦᱚᱸ ᱵᱚᱱ ᱧᱮᱞ ᱮᱫᱟ ᱡᱮ ᱪᱮᱫ ᱞᱮᱠᱟ ᱵᱷᱟᱵᱮ ᱟᱠᱚᱣᱟᱜ ᱵᱟᱲᱟᱭ ᱛᱮᱥᱮ ᱟᱠᱚᱣᱟᱜ ᱠᱟᱭᱫᱟ ᱠᱟᱛᱮᱜ ᱠᱟᱹᱴᱤᱡ ᱠᱚ ᱵᱮᱱᱟᱣ ᱮᱫᱟ ᱪᱷᱚᱵᱤ ᱠᱚ ᱪᱤᱛᱛᱨᱚ ᱠᱚ ᱵᱮᱱᱟᱣᱫᱟ ᱱᱚᱣᱟ ᱫᱚ ᱦᱩᱭᱩᱜ ᱠᱟᱱᱟ ᱢᱤᱼᱢᱤᱫᱴᱟᱝ ᱪᱤᱛᱨᱚᱠᱟᱨᱟᱜ ᱢᱤᱫ ᱢᱤᱫ ᱨᱚᱠᱚᱢ ᱪᱤᱛᱛᱨᱚ ᱟᱸᱠᱟᱣ ᱨᱮ ᱴᱮᱞᱮᱱᱰ ᱡᱟᱦᱟᱸ ᱫᱚ ᱟᱹᱰᱤ ᱫᱤᱱ ᱫᱚ ᱥᱮᱫᱟᱭ ᱫᱚᱠᱚ ᱠᱷᱩᱵ ᱮᱠᱴᱟ ᱫᱚ ᱵᱟᱝ ᱛᱟᱦᱮᱸ ᱠᱟᱱᱟ ᱡᱟᱦᱟᱸ ᱫᱚ ᱱᱮᱛᱟᱨ ᱦᱳᱭ ᱟᱠᱟᱱᱟ ᱢᱤᱼᱢᱤᱫᱴᱟᱱ ᱪᱤᱛᱛᱨᱚᱠᱟᱨ ᱵᱤᱵᱷᱤᱱᱱᱚ ᱨᱚᱠᱚᱢ ᱪᱤᱛᱛᱨᱚᱠᱟᱨ ᱡᱷᱚᱛ ᱠᱚ ᱨᱟᱠᱟᱵ ᱦᱮᱡ ᱟᱠᱟᱱᱟ ᱥᱮ ᱟᱠᱚ ᱠᱚ ᱵᱤᱵᱷᱤᱱᱱᱚ ᱨᱚᱠᱚᱢ ᱪᱤᱛᱛᱨᱚᱠᱟᱨ ᱨᱚᱠᱚᱢ ᱪᱤᱛᱛᱨᱚ ᱠᱚ ᱵᱮᱱᱟᱣ ᱫᱟ ᱡᱟᱦᱟᱸ ᱠᱚ ᱢᱩᱫᱽᱨᱮ ᱠᱚᱭᱮᱠᱴᱤ ᱡᱟᱦᱟᱸ ᱠᱚᱧ ᱞᱟᱹᱭ ᱠᱮᱜ ᱚᱫᱷᱩᱵᱚᱱᱤ ᱳᱣᱟᱨᱞᱤ ᱛᱟᱨᱯᱚ ᱦᱩᱭᱩᱜ ᱠᱟᱱᱟ ᱛᱟᱱᱡᱳᱲ ᱛᱟᱨᱯᱚᱨ ᱦᱩᱭᱩᱜ ᱠᱟᱱᱟ ᱠᱚᱞᱚᱝᱠᱟᱨᱤ ᱴᱷᱤᱠ ᱜᱮᱭᱟ ᱱᱚᱣᱟ ᱠᱚᱫᱚ ᱦᱩᱭᱩᱜ ᱠᱟᱱᱟ ᱢᱤᱫ ᱢᱤᱫᱴᱮᱱ ᱰᱤᱯᱷᱟᱨᱮᱱᱴ ᱰᱤᱵᱷᱟᱨᱮᱱᱴ ᱪᱤᱛᱛᱨᱚ ᱨᱮᱱᱟᱜ ᱧᱩᱛᱩᱢ ᱡᱟᱦᱟᱸ ᱫᱚ ᱪᱤᱛᱛᱨᱚ ᱠᱟᱹᱨᱤ ᱠᱚ ᱵᱮᱱᱟᱣ ᱜᱮᱭᱟ ᱛᱚ ᱦᱮᱸ ᱱᱮᱛᱟᱨ ᱫᱚ ᱰᱮᱵᱷᱞᱚᱯᱚᱜ ᱠᱟᱱ ᱜᱮᱭᱟ ᱡᱷᱚᱛᱚ ᱪᱤᱛᱛᱨᱚ ᱜᱮ